ᱦᱮᱞᱳ ᱦᱮᱸ ᱦᱳᱭ ᱦᱳᱭ ᱥᱟᱭᱠᱮᱞ ᱫᱚᱠᱟᱱ ᱵᱟᱞᱟ ᱜᱮ ᱦᱳᱭ ᱟᱹᱰᱤ ᱨᱚᱠᱚᱢ ᱢᱮᱱᱟᱜᱼᱟ ᱦᱤᱨᱳ ᱡᱮᱴ ᱦᱚᱸ ᱢᱮᱱᱟᱜᱼᱟ ᱮᱴᱞᱟᱥ ᱠᱚ ᱢᱮᱱᱟᱜᱼᱟ ᱮᱵᱷᱚᱱ ᱠᱚ ᱢᱮᱱᱟᱜᱼᱟ ᱟᱫᱚ ᱟᱢ ᱚᱠᱟᱴᱟᱜ ᱮᱢ ᱫᱚᱨᱠᱟᱨᱚᱜ ᱠᱟᱱᱟ ᱦᱳᱭ ᱱᱟᱣᱟ ᱢᱚᱰᱮᱞ ᱦᱚᱸ ᱢᱮᱱᱟᱜᱼᱟ ᱟᱨ ᱢᱟᱨᱮ ᱢᱚᱰᱮᱞ ᱦᱚᱸ ᱢᱮᱱᱟᱜᱼᱟ ᱜᱚᱱᱚᱝ ᱠᱚᱫᱚ ᱱᱚᱣᱟ ᱦᱤᱨᱳ ᱡᱮᱴ ᱠᱚᱫᱚ ᱚᱱᱟ ᱯᱞᱮᱱ ᱯᱞᱮᱱ ᱢᱚᱰᱮᱞᱟᱜ ᱫᱚ ᱯᱟᱭᱛᱟᱞᱤᱥ ᱥᱚ ᱴᱟᱠᱟ ᱟᱨ ᱦᱤᱨᱳ ᱢᱚᱰᱮᱞᱟᱜ ᱠᱚᱫᱚ ᱠᱟᱹᱡ ᱵᱟᱹᱲᱛᱤ ᱫᱟᱢᱟ ᱱᱟᱦᱟᱜ ᱢᱚᱰᱮᱞᱟᱜ ᱡᱚᱛᱚ ᱨᱚᱠᱚᱢᱟᱜ ᱢᱮᱱᱟᱜᱼᱟ ᱟᱹᱪᱩᱨ ᱦᱮᱱᱰᱮᱞ ᱦᱚᱸ ᱟᱨ ᱱᱚᱝᱠᱟ ᱥᱚᱡᱷᱮ ᱦᱮᱱᱰᱮᱞ ᱦᱚᱸ ᱢᱮᱱᱟᱜᱼᱟ ᱟᱢ ᱚᱠᱟᱞᱮᱠᱟᱱᱟᱜ ᱮᱢ ᱠᱩᱥᱤᱭᱟᱜᱼᱟ ᱱᱚᱜᱼᱚ ᱱᱚᱝᱠᱟ ᱡᱚᱛᱚ ᱨᱚᱠᱚᱢᱟᱜ ᱢᱮᱱᱟᱜᱼᱟ ᱫᱚᱠᱟᱱ ᱫᱚ ᱟᱴ ᱵᱟᱡᱮ ᱠᱷᱚᱱ ᱠᱷᱩᱞᱟᱹᱣ ᱛᱟᱦᱮᱱᱟ ᱦᱳᱭ ᱟᱹᱭᱩᱵ ᱵᱮᱲᱟ ᱯᱟᱸᱪ ᱵᱟᱡᱮ ᱦᱳᱭ ᱯᱟᱸᱪ ᱵᱟᱡᱮ ᱫᱷᱟᱹᱨᱤᱡ ᱪᱤᱠᱟᱹᱛᱮ ᱵᱟᱨᱦᱮ ᱨᱮᱱ ᱠᱟᱹᱢᱤ ᱠᱚ ᱢᱮᱱᱟᱜ ᱠᱚᱣᱟ ᱛᱚ ᱚᱱᱟ ᱨᱮ ᱡᱟᱹᱥᱛᱤ ᱟᱹᱭᱩᱵ ᱦᱚᱸ ᱩᱱᱠᱩ ᱫᱚᱦᱚᱸ ᱵᱟᱝ ᱫᱚᱨᱠᱟᱨᱚᱜᱼᱟ ᱚᱲᱟᱜ ᱠᱚ ᱟᱸᱲᱜᱟᱛ ᱨᱮᱜᱮ ᱠᱚ ᱨᱩᱣᱟᱹᱲᱟ ᱢᱮᱱᱛᱮ ᱟᱫᱚ ᱛᱤᱱ ᱨᱮᱢ ᱦᱤᱡᱩᱜ ᱠᱟᱱᱟ ᱥᱮ ᱛᱤᱥᱮᱢ ᱦᱤᱡᱩᱜᱼᱟ ᱥᱟᱭᱠᱮᱞ ᱦᱟᱛᱟᱣ ᱪᱮ ᱥᱟᱭᱠᱮᱞ ᱧᱮᱞ ᱫᱚ ᱟᱪᱪᱷᱟ ᱟᱪᱪᱷᱟ ᱟᱢ ᱦᱤᱡᱩᱜ ᱢᱮᱥᱮ ᱱᱟᱦᱟᱜ ᱟᱢᱟᱜ ᱢᱚᱱᱮ ᱯᱚᱥᱚᱱᱫ ᱞᱮᱠᱟᱱ ᱥᱟᱭᱠᱮᱞ ᱢᱮᱱᱟᱜᱼᱟ ᱟᱢ ᱚᱠᱟᱴᱟᱜ ᱮᱢ ᱠᱩᱥᱤᱭᱟᱜᱼᱟ ᱚᱱᱟ ᱥᱟᱭᱠᱮᱞ ᱡᱟᱹᱱᱤ ᱫᱟᱢ ᱠᱟᱛᱷᱟ ᱫᱚ ᱱᱟᱦᱟᱜ ᱢᱚᱰᱮᱞᱟᱜ ᱫᱚ ᱠᱟᱹᱡ ᱫᱟᱢ ᱧᱚᱜᱼᱟ ᱟᱨ ᱢᱟᱨᱮ ᱢᱚᱰᱮᱞᱟᱜ ᱫᱚ ᱩᱱᱟᱹᱜ ᱫᱚ ᱵᱟᱝᱼᱟ ᱟᱢ ᱦᱤᱡᱩᱜ ᱢᱮ ᱧᱮᱞ ᱢᱮ ᱵᱟᱪᱷᱟᱣ ᱢᱮ ᱚᱱᱟ ᱦᱤᱥᱟᱹᱵ ᱛᱮ ᱫᱟᱢ ᱫᱩᱲᱤ ᱠᱚ ᱞᱟᱹᱭᱟᱹᱜᱼᱟ ᱦᱳᱭ ᱦᱳᱭ ᱦᱳᱭ ᱦᱳᱭ ᱦᱤᱡᱩᱜ ᱢᱮᱥᱮ ᱟᱹᱰᱤ ᱱᱟᱱᱟ ᱨᱚᱠᱚᱢ ᱢᱟᱜ ᱢᱮᱱᱟᱜᱼᱟ ᱨᱚᱝ ᱠᱚᱦᱚᱸ ᱵᱟᱨᱚ ᱵᱚᱨᱚᱱ ᱨᱚᱝ ᱠᱚ ᱢᱮᱱᱟᱜᱼᱟ ᱟᱢ ᱡᱟᱦᱟᱸᱢ ᱠᱩᱥᱤᱭᱟᱜᱼᱟ ᱚᱱᱟ ᱜᱮ ᱥᱟᱞᱟ ᱵᱟᱪᱷᱟᱣ ᱢᱮ ᱮᱵᱷᱚᱱ ᱠᱚ ᱦᱳᱭ ᱡᱚᱛᱚ ᱡᱚᱛᱚ ᱞᱮᱠᱟᱱᱟᱜ ᱜᱮ ᱢᱮᱱᱟᱜᱼᱟ ᱢᱮᱱᱟᱜ ᱫᱚ ᱦᱳᱭ ᱦᱳᱭ ᱦᱚᱭ ᱦᱤᱡᱩᱜ ᱢᱮᱥᱮ ᱟᱢ ᱟᱨ ᱧᱮᱞ ᱢᱮ ᱚᱠᱟᱴᱟᱜ ᱮᱢ ᱠᱩᱥᱤᱭᱟᱜᱼᱟ ᱚᱱᱟᱜᱮ ᱵᱟᱪᱷᱟᱣ ᱠᱟᱛᱮ ᱮᱢᱟᱢᱟᱹᱧ ᱦᱟᱸ ᱴᱷᱤᱠ ᱜᱮᱭᱟ ᱴᱷᱤᱠ ᱜᱮᱭᱟ ᱟᱨ ᱱᱚᱝᱠᱟᱢ ᱦᱤᱡᱩᱜ ᱠᱷᱟᱱ ᱵᱟᱠᱷᱟᱱ ᱯᱷᱳᱱ ᱢᱟᱲᱟᱜ ᱧᱚᱜ ᱢᱮ ᱦᱮᱸᱥᱮ ᱦᱳᱭ ᱦᱳᱭ ᱦᱳᱭ ᱦᱳᱭ ᱦᱳᱭ ᱦᱳᱭ ᱦᱚᱭ ᱴᱷᱤᱠ ᱜᱮᱭᱟ ᱴᱷᱤᱠ ᱴᱷᱤᱠ